ᱦᱮᱸ ᱡᱚᱦᱟᱨ ᱡᱚᱦᱟᱨ ᱦᱮᱸ ᱢᱟ ᱞᱟᱹᱭ ᱛᱟᱞᱟᱝ ᱢᱮ ᱪᱮᱫ ᱞᱮᱠᱟ ᱵᱩᱜᱤ ᱡᱩᱫᱟᱹ ᱦᱮᱸ ᱱᱟᱯᱟᱭ ᱜᱮ ᱢᱤᱱᱟᱹᱧᱟ ᱟᱨ ᱵᱟᱝ ᱦᱚᱦᱚ ᱫᱚ ᱦᱩᱭᱩᱜ ᱠᱟᱱᱟ ᱡᱮ ᱟᱢ ᱫᱚᱢ ᱵᱟᱲᱟᱭ ᱜᱮᱭᱟ ᱤᱧ ᱟᱞᱮ ᱢᱟ ᱱᱚᱰᱮ ᱯᱚᱛᱨᱤᱠᱟ ᱪᱟᱞᱟᱣ ᱵᱟᱲᱟᱭ ᱚᱱᱰᱮ ᱟᱞᱮ ᱯᱚᱛᱨᱤᱠᱟ ᱱᱤᱭᱮ ᱦᱟᱱᱟ ᱱᱟᱣᱟ ᱞᱮ ᱚᱞ ᱵᱤᱞ ᱮᱫᱟ ᱟᱵᱚᱣᱟᱜ ᱟᱹᱫᱤᱵᱟᱹᱥᱤ ᱥᱚᱢᱟᱡᱽ ᱚᱞᱚᱜ ᱯᱟᱲᱦᱟᱜ ᱜᱚᱜᱚ ᱠᱚᱣᱟᱜ ᱥᱚᱢᱚᱥᱥᱟ ᱠᱟᱹᱢᱤ ᱛᱟᱨᱯᱚᱨ ᱱᱚᱣᱟ ᱯᱚᱨᱤᱵᱮᱥ ᱛᱟᱨᱯᱚᱨ ᱨᱩᱣᱟᱹ ᱦᱟᱥᱳ ᱮᱢᱟᱱ ᱛᱟᱭᱟᱜ ᱵᱤᱥᱚᱭ ᱠᱚᱞᱮ ᱚᱞ ᱵᱟᱲᱟᱭᱮᱫᱟ ᱟᱫᱚ ᱱᱚᱣᱟ ᱠᱚ ᱵᱟᱵᱚᱫᱛᱮ ᱥᱟᱱᱟᱢ ᱦᱚᱲ ᱵᱟᱰᱟᱭ ᱦᱚᱪᱚ ᱠᱚ ᱦᱩᱭᱩᱜ ᱜᱮᱭᱟ ᱟᱫᱚ ᱵᱟᱰᱟᱭ ᱜᱮᱪᱚ ᱵᱟᱝ ᱪᱚ ᱟᱞᱮᱭᱟᱜ ᱯᱚᱛᱨᱤᱠᱟ ᱥᱩᱢᱩᱱ ᱫᱚ ᱛᱷᱚᱲᱟ ᱟᱸᱡᱚᱢ ᱠᱟᱫᱟᱢ ᱥᱮ ᱵᱟᱝ ᱥᱮ ᱡᱟᱸᱦᱟᱱᱟᱜ ᱠᱩᱠᱞᱤ ᱢᱮᱱᱟᱜ ᱛᱟᱢᱟ ᱦᱮᱸ ᱦᱮᱸ ᱦᱮᱸ ᱢᱟ ᱞᱟᱹᱭ ᱢᱮ ᱡᱟᱸᱦᱟᱱᱟᱜ ᱠᱩᱞᱤ ᱛᱟᱸᱦᱮᱱ ᱠᱷᱟᱱ ᱱᱤᱥᱪᱚᱭ ᱩᱛᱛᱚᱨᱤᱧ ᱮᱢᱟᱢᱟ ᱯᱩᱛᱷᱤ ᱫᱚᱞᱮ ᱩᱰᱩᱠ ᱜᱮᱭᱟ ᱯᱩᱛᱷᱤ ᱫᱚ ᱢᱟᱡᱷᱮ ᱥᱟᱡᱮ ᱛᱚᱵᱮ ᱰᱷᱮᱨ ᱠᱟᱭᱛᱮ ᱢᱮᱜᱟᱡᱤᱱ ᱢᱮᱜᱟᱡᱤᱱ ᱟᱨ ᱠᱤ ᱦᱮᱸ ᱳᱭ ᱯᱮ ᱪᱟᱸᱫᱚᱨᱮ ᱢᱤᱫ ᱫᱷᱚᱢ ᱦᱮᱸ ᱟᱨ ᱥᱚᱢᱟᱡ ᱵᱟᱵᱚᱫ ᱛᱮ ᱦᱟᱱᱟ ᱱᱟᱣᱟ ᱚᱞ ᱠᱚ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱤᱱᱟᱹᱜᱮ ᱟᱫᱚ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱫᱚ ᱚᱱᱟᱛᱮ ᱟᱞᱮ ᱫᱚ ᱰᱷᱮᱨ ᱠᱟᱭᱛᱮ ᱟᱞᱮ ᱫᱚ ᱟᱹᱛᱩ ᱠᱚ ᱥᱟᱥᱛᱷᱚ ᱱᱤᱭᱮ ᱡᱟᱸᱦᱟᱱᱟᱜ ᱠᱷᱚᱡ ᱠᱷᱚᱵᱚᱨ ᱠᱚ ᱦᱟᱛᱟᱣ ᱠᱷᱟᱡ ᱴᱚᱞᱟ ᱠᱚᱨᱮᱱ ᱜᱚᱜᱚ ᱦᱚᱲ ᱥᱟᱞᱟᱜ ᱞᱮ ᱜᱟᱞᱢᱟᱨᱟᱣᱮᱫᱟ ᱢᱤᱴᱤᱝ ᱠᱟᱛᱮᱫ ᱞᱮ ᱠᱩᱞᱤᱭᱮᱜ ᱠᱚᱣᱟ ᱟᱯᱮᱭᱟᱜ ᱪᱮᱫ ᱥᱚᱢᱚᱥᱥᱟ ᱵᱮᱱᱟᱣ ᱟᱠᱟᱫᱟ ᱦᱮᱸ ᱦᱮᱸ ᱦᱮᱸ ᱦᱮᱸ ᱟᱫᱚ ᱱᱚᱰᱮ ᱫᱚ ᱢᱟᱡᱷᱮ ᱢᱟᱡᱷᱮ ᱚᱱᱟ ᱪᱮᱫ ᱠᱚ ᱞᱟᱹᱭᱫᱟ ᱢᱤᱫᱴᱟᱝ ᱰᱟᱠᱛᱟᱨ ᱮ ᱦᱤᱡᱩᱜ ᱟᱛᱳ ᱟᱞᱮ ᱤᱥᱠᱩᱞ ᱨᱮ ᱟᱹᱛᱩ ᱤᱥᱠᱩᱞᱨᱮ ᱟᱫᱚ ᱥᱤᱛᱟᱨᱟᱢ ᱰᱚᱠᱴᱚᱨ ᱮ ᱫᱩᱲᱩᱵ ᱠᱟᱱ ᱛᱟᱸᱦᱮᱜ ᱯᱨᱟᱭᱢᱟᱨᱤ ᱥᱟᱛᱛᱳᱨ ᱨᱮᱭ ᱫᱩᱲᱩᱵ ᱠᱟᱱ ᱛᱟᱸᱦᱮᱫ ᱩᱱᱤ ᱚᱸᱰᱮᱭ ᱦᱤᱡᱩᱜᱼᱟ ᱟᱨ ᱟᱨ ᱜᱚᱜᱚ ᱠᱚ ᱜᱤᱫᱽᱨᱟᱹ ᱠᱚ ᱪᱤᱠᱤᱛᱥᱟ ᱠᱚᱣᱟ ᱪᱮᱫ ᱪᱮᱫ ᱥᱚᱢᱚᱥᱥᱟ ᱚᱱᱮ ᱦᱚᱞᱮ ᱚᱞ ᱮᱫᱟ ᱨᱤᱯᱳᱨᱴ ᱞᱮᱠᱟᱛᱮ ᱛᱟᱨᱯᱚᱨᱮ ᱛᱟᱨᱯᱚᱨᱮ ᱱᱮᱛᱟᱨ ᱢᱟ ᱢᱤᱫᱥᱚ ᱫᱤᱱ ᱨᱮᱱᱟᱜ ᱠᱟᱹᱢᱤ ᱠᱚᱸᱦᱚᱸ ᱛᱚ ᱵᱚᱱᱢᱫᱚ ᱠᱟᱱᱟ ᱛᱚ ᱟᱫᱚ ᱢᱤᱫ ᱥᱚ ᱫᱤᱱ ᱨᱮᱱᱟᱜ ᱠᱟᱹᱢᱤ ᱵᱚᱱᱫᱚ ᱟᱠᱟᱱ ᱠᱷᱟᱹᱛᱤᱨ ᱛᱮ ᱜᱚᱜᱚ ᱠᱚ ᱨᱳᱡᱜᱟᱨ ᱨᱮᱱᱟᱜ ᱦᱚᱸ ᱛᱷᱚᱲᱟ ᱠᱚᱢ ᱮᱱ ᱛᱟᱠᱚᱣᱟ ᱟᱫᱚ ᱪᱮᱫ ᱪᱮᱫ ᱠᱟᱹᱢᱤ ᱞᱮᱠᱷᱟᱱ ᱨᱳᱡᱜᱟᱨ ᱛᱷᱚᱲᱟ ᱰᱷᱮᱨᱚᱜ ᱛᱟᱠᱚᱣᱟ ᱡᱮᱢᱚᱱ ᱚᱠᱚᱭ ᱫᱚ ᱥᱤᱢ ᱪᱟᱥ ᱥᱮ ᱜᱮᱰᱮ ᱪᱟᱥ ᱥᱮ ᱯᱷᱚᱞᱰᱚᱞ ᱠᱚ ᱪᱟᱥ ᱥᱮ ᱯᱷᱚᱞ ᱫᱚᱞ ᱠᱚ ᱪᱟᱥ ᱠᱟᱛᱮᱫ ᱦᱚᱸ ᱛᱷᱚᱲᱟ ᱨᱳᱡᱜᱟᱨ ᱠᱚ ᱟᱹᱜᱩ ᱫᱟᱲᱮᱭᱟᱜᱼᱟ ᱚᱱᱟ ᱠᱚᱦᱚᱸ ᱞᱮ ᱚᱞ ᱜᱮᱭᱟ ᱦᱮᱸ ᱦᱮᱸ ᱦᱮᱸ ᱴᱷᱤᱠ ᱜᱮᱭᱟ ᱦᱮᱸ ᱦᱮᱸ ᱦᱮᱸ ᱦᱮᱸ ᱴᱷᱤᱠ ᱴᱷᱤᱠ ᱦᱮᱸ ᱟᱭᱢᱟ ᱟᱭᱢᱟ ᱥᱟᱨᱦᱟᱣ ᱡᱚᱦᱟᱨ ᱡᱚᱦᱟᱨ